ᱤᱧ ᱥᱮᱨᱮᱧ ᱚᱠᱛᱚᱨᱮ ᱱᱟᱨᱵᱷᱟᱥᱤᱧ ᱵᱩᱡᱷᱟᱹᱣᱟ ᱡᱮᱢᱚᱱ ᱟᱹᱰᱤᱦᱚᱲ ᱢᱮᱱᱟᱜ ᱠᱚᱣᱟ ᱟᱨ ᱤᱧ ᱥᱮᱨᱮᱧᱮᱫᱟ ᱡᱩᱫᱤ ᱠᱚ ᱟᱹᱰᱤ ᱡᱳᱨ ᱠᱚ ᱞᱟᱸᱫᱟ ᱠᱮᱫᱟ ᱮᱱᱠᱷᱟᱱ ᱫᱚ ᱱᱟᱨᱵᱷᱟᱥ ᱧᱚᱜ ᱟᱹᱭᱠᱟᱹᱜᱼᱟ ᱢᱮᱱᱠᱷᱟᱱ ᱟᱨ ᱚᱸᱰᱮᱠᱷᱚᱱ ᱦᱚᱸ ᱤᱧ ᱤᱧᱟᱹᱜ ᱢᱚᱱᱮᱨᱮ ᱜᱷᱩᱨᱞᱟᱹ ᱵᱟᱲᱟᱭᱟ ᱡᱮ ᱤᱧᱢᱟ ᱥᱮᱨᱮᱧ ᱢᱟ ᱱᱟᱯᱟᱭ ᱜᱤᱧ ᱥᱮᱨᱮᱧᱮᱫᱟ ᱢᱮᱱᱠᱷᱟᱱ ᱱᱩᱠᱩ ᱦᱚᱲ ᱪᱮᱫᱟᱜ ᱠᱚ ᱞᱟᱸᱫᱟᱭᱮᱫᱟ ᱪᱮᱫᱟᱜ ᱥᱮ ᱱᱩᱠᱩ ᱦᱚᱲ ᱫᱚ ᱤᱧᱠᱚ ᱱᱟᱨᱵᱷᱟᱥᱤᱧ ᱞᱟᱹᱜᱤᱫᱼᱟ ᱮᱱᱠᱷᱟᱱ ᱫᱚ ᱚᱸᱰᱮ ᱠᱷᱚᱱ ᱫᱚ ᱪᱮᱫ ᱪᱤᱠᱟᱹ ᱦᱩᱭᱩᱜᱼᱟ ᱢᱚᱱᱮ ᱡᱤᱣᱤ ᱠᱮᱴᱮᱡ ᱦᱩᱭᱩᱜᱼᱟ ᱟᱨ ᱟᱨᱦᱚᱸ ᱢᱟᱱᱮ ᱥᱮᱨᱮᱧ ᱫᱚ ᱵᱟᱝ ᱛᱷᱤᱨᱚᱜ ᱦᱩᱭᱩᱜᱼᱟ ᱛᱷᱤᱨ ᱞᱮᱱᱠᱷᱟᱱ ᱫᱚ ᱯᱩᱨᱟᱹᱯᱩᱨᱤᱢ ᱱᱟᱨᱵᱷᱟᱥᱚᱜᱼᱟ ᱟᱨ ᱟᱫᱚ ᱛᱤᱥᱦᱚᱸ ᱦᱚᱲ ᱠᱚ ᱥᱟᱢᱟᱝᱨᱮ ᱵᱟᱢ ᱥᱮᱨᱮᱧ ᱫᱟᱲᱮᱭᱟᱜᱼᱟ ᱚᱱᱟᱛᱤᱧ ᱞᱟᱹᱭᱟ ᱡᱟᱦᱟᱸ ᱛᱤᱱᱟᱹᱜ ᱦᱚᱲᱠᱚ ᱞᱟᱸᱫᱟᱭ ᱨᱮᱦᱚᱸ ᱟᱢ ᱡᱩᱫᱤ ᱟᱢᱟᱜ ᱥᱮᱨᱮᱧ ᱢᱟᱱᱮ ᱮᱦᱚᱵ ᱠᱷᱚᱱ ᱢᱩᱪᱟᱹᱫ ᱦᱟᱹᱵᱤᱡ ᱮᱢ ᱵᱟᱲᱟᱭᱟ ᱟᱨ ᱱᱟᱯᱟᱭ ᱜᱮᱢ ᱥᱮᱨᱮᱧᱟ ᱛᱤᱥᱦᱚᱸ ᱟᱞᱚᱢ ᱱᱟᱨᱵᱷᱟᱥᱚᱜᱼᱟ ᱟᱹᱰᱤ ᱢᱚᱱᱮ ᱠᱮᱴᱮᱡ ᱠᱟᱛᱮᱫ ᱥᱮᱨᱮᱧ ᱢᱮ ᱥᱮᱨᱮᱧ ᱡᱩᱫᱤ ᱱᱟᱯᱟᱭ ᱜᱮᱛᱟᱢᱟ ᱱᱟᱯᱟᱭᱼᱜᱮ ᱟᱸᱡᱚᱢᱚᱜᱼᱟ ᱟᱨ ᱦᱚᱲ ᱫᱚᱠᱚ ᱞᱟᱸᱫᱟᱭᱟᱠᱚ ᱟᱹᱲᱤᱥᱚᱜᱼᱟᱠᱚ ᱨᱟᱹᱥᱠᱟᱹᱜᱼᱟᱠᱚ ᱚᱱᱟᱫᱚ ᱪᱮᱫ ᱟᱢ ᱨᱟᱹᱥᱠᱟᱹᱢ ᱵᱩᱡᱷᱟᱹᱣ ᱠᱷᱟᱱ ᱟᱢ ᱥᱮᱨᱮᱧ ᱢᱮ ᱟᱨ ᱡᱚᱠᱷᱚᱱ ᱜᱮ ᱥᱮᱨᱮᱧ ᱯᱩᱨᱟᱹᱣ ᱠᱮᱜ ᱟᱢ ᱱᱟᱯᱟᱭ ᱛᱮ ᱮᱱᱠᱷᱟᱱ ᱦᱚᱲ ᱦᱚᱸᱠᱚ ᱨᱟᱹᱥᱠᱟᱹᱜ ᱜᱮᱭᱟ ᱠᱚ ᱟᱨᱠᱚ ᱠᱩᱥᱤᱭᱟᱜ ᱜᱮᱛᱟᱢᱟᱠᱚ ᱟᱨ ᱨᱟᱹᱥᱠᱟᱹ ᱠᱚ ᱵᱩᱡᱷᱟᱹᱣ ᱟᱠᱚ ᱮᱱᱠᱷᱟᱱᱜᱮ ᱵᱟᱝ ᱟᱢ ᱡᱩᱫᱤ ᱥᱮᱨᱮᱧᱮᱢ ᱵᱟᱲᱟᱭᱟ ᱵᱷᱟᱜᱮ ᱴᱷᱤᱠ ᱮᱱᱠᱷᱟᱱ ᱫᱚ ᱡᱟᱦᱟᱸ ᱛᱤᱱᱟᱜ ᱦᱚᱲ ᱜᱮᱠᱚ ᱛᱟᱦᱮᱱᱟ ᱵᱟᱢ ᱱᱟᱨᱵᱷᱟᱥᱚᱜᱼᱟ ᱟᱨᱮᱢ ᱥᱮᱨᱮᱧ ᱫᱟᱲᱮᱭᱟᱜᱼᱟ ᱟᱨ ᱡᱩᱫᱤ ᱥᱮᱨᱮᱧ ᱵᱟᱢ ᱵᱟᱲᱟᱭᱟ ᱮᱱᱠᱷᱟᱱ ᱛᱤᱱᱟᱹᱜ ᱦᱚᱲᱮᱢ ᱧᱮᱞ ᱠᱚᱣᱟ ᱩᱱᱟᱹᱜ ᱮᱢ ᱱᱟᱨᱵᱷᱟᱥᱚᱜᱼᱟ ᱚᱱᱟᱛᱤᱧ ᱞᱟᱹᱭᱟ ᱡᱟᱦᱟᱸᱢ ᱵᱟᱲᱟᱭᱟ ᱚᱱᱟᱜᱮ ᱥᱮᱨᱮᱧ ᱢᱮ ᱡᱟᱦᱟᱸ ᱵᱟᱢ ᱵᱟᱲᱟᱭᱟ ᱚᱱᱟᱫᱚ ᱟᱞᱚᱢ ᱥᱮᱨᱮᱧᱟ ᱪᱮᱫᱟᱜ ᱥᱮ ᱵᱟᱠᱷᱟᱱ ᱟᱹᱰᱤ ᱡᱳᱨ ᱮᱢ ᱱᱟᱨᱵᱷᱟᱥᱚᱜᱼᱟ ᱢᱟᱱᱮ ᱪᱮᱫ ᱦᱚᱸ ᱵᱟᱢ ᱫᱟᱲᱮᱭᱟᱜᱼᱟ ᱡᱟᱦᱟᱸ ᱨᱮᱢ ᱮᱦᱚᱵ ᱠᱮᱜᱼᱟ ᱚᱠᱟᱨᱮ ᱢᱩᱪᱟᱹᱫ ᱦᱩᱭᱩᱜᱼᱟ ᱚᱱᱟ ᱴᱷᱤᱠᱟᱹ ᱦᱚᱸᱵᱟᱢ ᱴᱷᱤᱠᱟᱹ ᱫᱟᱲᱮᱭᱟᱜᱼᱟ ᱟᱨ ᱪᱮᱫ ᱦᱚᱸ ᱵᱟᱢ ᱪᱤᱠᱟᱹ ᱫᱟᱲᱮᱭᱟᱜᱼᱟ